ᱡᱚᱦᱟᱨᱜᱤ ᱫᱟᱫᱟ ᱜᱟᱹᱰᱤ ᱴᱨᱟᱵᱷᱮᱞ ᱮᱡᱮᱱᱥᱤ ᱴᱷᱮᱡ ᱱᱤᱭᱟᱹ ᱠᱩᱠᱞᱤ ᱛᱟᱦᱮᱸ ᱠᱟᱱᱛᱤᱧᱟᱹ ᱡᱮ ᱟᱞᱮ ᱟᱜᱚᱥᱴ ᱢᱟᱥᱨᱮ ᱥᱟᱱᱟᱢ ᱚᱲᱟᱜ ᱨᱮᱱ ᱥᱟᱱᱟᱢ ᱦᱚᱲ ᱤᱭᱟᱹ ᱜᱚᱪᱮᱫ ᱠᱟᱛᱮᱜ ᱢᱤᱫ ᱡᱟᱭᱜᱟ ᱫᱟᱲᱟᱱᱞᱮ ᱪᱟᱞᱟᱜ ᱟ ᱟᱫᱚ ᱚᱱᱟ ᱵᱟᱠᱷᱨᱟ ᱛᱮᱜᱤ ᱟᱯᱮᱴᱷᱮᱡ ᱠᱷᱚᱱᱟᱜ ᱢᱤᱫᱴᱮᱡᱜᱤ ᱠᱮᱵᱤᱧ ᱵᱩᱠᱤᱝ ᱤᱧ ᱠᱷᱚᱡᱚᱜ ᱠᱟᱱᱟ ᱚᱱᱟᱫᱚ ᱦᱩᱭᱩᱜ ᱠᱟᱱᱟᱡᱮ ᱱᱚᱜᱚᱭ ᱟᱜᱚᱥᱴ ᱢᱟᱥᱨᱮ ᱫᱤᱜᱷᱟᱞᱮ ᱪᱟᱞᱟᱜ ᱟ ᱟᱫᱚ ᱚᱱᱟ ᱦᱚᱛᱮᱡ ᱛᱮᱜᱤ ᱜᱟᱹᱰᱤᱜᱤᱧ ᱠᱷᱚᱡᱮᱫ ᱛᱟᱦᱮᱸᱜ ᱟ ᱢᱮᱱᱠᱷᱟᱱ ᱫᱚ ᱱᱚᱣᱟ ᱵᱤᱥᱱᱩ ᱯᱟᱴᱤ ᱟᱛᱩᱠᱷᱚᱡ ᱫᱤᱜᱷᱟ ᱪᱟᱞᱟᱜ ᱛᱮ ᱪᱮᱫᱞᱮᱠᱟ ᱠᱷᱚᱨᱚᱡ ᱞᱟᱜᱟᱜ ᱟ ᱚᱱᱟᱠᱩ ᱦᱚᱛᱮᱜ ᱛᱮᱜᱤ ᱵᱟᱲᱟᱭ ᱥᱟᱱᱟᱭ ᱫᱤᱧ ᱛᱟᱦᱮᱸᱜ ᱟ ᱟᱨ ᱤᱧ ᱜᱟᱹᱰᱤᱧ ᱧᱟᱢ ᱟᱥᱮ ᱵᱟᱝ ᱚᱱᱟ ᱦᱚᱛᱮᱜ ᱛᱮᱜᱤ ᱜᱟᱞᱢᱟᱨᱟᱣ ᱛᱟᱦᱮᱸ ᱠᱟᱱᱟ ᱡᱚᱫᱤᱧ ᱧᱟᱢᱟ ᱛᱚ ᱤᱧ ᱛᱷᱚᱲᱟ ᱞᱟᱹᱴᱩ ᱜᱟᱹᱰᱤᱜᱤᱧ ᱠᱷᱚᱡᱚᱜ ᱠᱟᱱᱟ ᱢᱮᱱᱠᱦᱷᱱ ᱟᱞᱮ ᱚᱲᱟᱜ ᱨᱮ ᱦᱚᱲᱠᱩ ᱥᱟᱸᱜᱮ ᱜᱮᱭᱟ ᱟᱨ ᱛᱷᱚᱲᱟ ᱞᱟᱜᱮᱡᱦᱚᱸ ᱛᱟᱦᱮᱱ ᱛᱟᱞᱮᱭᱟ ᱟᱨ ᱛᱤᱱᱟᱹᱜ ᱫᱤᱱᱞᱮ ᱛᱟᱦᱮᱱᱟ ᱚᱱᱟᱨᱮᱭᱟᱜ ᱤᱥᱤᱱ ᱵᱟᱥᱟᱝ ᱨᱮᱭᱟᱜ ᱡᱤᱱᱤᱥ ᱵᱟᱵᱚᱫ ᱦᱚᱸᱞᱮ ᱤᱫᱤ ᱛᱚᱨᱟᱭᱟ ᱛᱚ ᱢᱮᱱᱠᱦᱟᱱ ᱚᱱᱟᱞᱮᱠᱟᱱ ᱜᱟᱹᱰᱤᱜᱤᱧ ᱠᱷᱚᱡᱚᱜ ᱠᱟᱱᱟ ᱟᱨ ᱢᱟ ᱮᱱᱠᱷᱟᱱ ᱜᱟᱹᱰᱤ ᱡᱚᱫᱤ ᱚᱱᱠᱟ ᱦᱩᱭ ᱞᱮᱱᱠᱷᱟᱡ ᱤᱧᱟᱜ ᱯᱷᱚᱱ ᱱᱚᱢᱵᱚᱨ ᱛᱮ ᱟᱯᱮᱫᱚ ᱯᱷᱚᱱ ᱠᱟᱛᱮᱜ ᱵᱟᱲᱟᱭ ᱩᱪᱩᱭᱤᱧ ᱯᱮ ᱡᱮ ᱚᱱᱟ ᱜᱟᱹᱰᱤ ᱤᱧᱯᱮ ᱮᱢᱫᱟᱲᱤᱭᱟᱹᱧᱟᱹ ᱱᱤᱭᱟᱹᱜᱤ ᱟᱯᱮᱴᱷᱮᱡ ᱟᱨᱫᱟᱥ ᱛᱟᱦᱮᱸ ᱠᱟᱱᱛᱤᱧᱟᱹ